ᱡᱳᱜᱽ ᱵᱮᱭᱟᱢ ᱛᱟᱭᱚᱢ ᱛᱮᱫᱚ ᱦᱚᱲᱢᱚ ᱠᱚ ᱟᱹᱰᱤ ᱯᱷᱤᱴᱱᱮᱥ ᱜᱮ ᱵᱩᱡᱷᱟᱹᱜᱼᱟ ᱟᱨ ᱡᱳᱜᱟ ᱫᱚ ᱥᱮᱛᱟᱜ ᱵᱮᱨᱮᱫ ᱠᱟᱛᱮᱫ ᱠᱚ ᱡᱳᱜᱟᱭᱟ ᱟᱨ ᱡᱳᱜᱟ ᱛᱮᱫᱚ ᱦᱚᱲᱢᱚ ᱠᱚ ᱟᱹᱰᱤ ᱵᱮᱥ ᱜᱮ ᱵᱩᱡᱷᱟᱹᱜᱼᱟ ᱟᱨ ᱯᱷᱤᱴᱱᱮᱹᱥ ᱦᱚᱸ ᱟᱨ ᱡᱟᱦᱟᱸᱛᱤᱱᱟᱹᱜ ᱜᱮ ᱦᱚᱲᱢᱚ ᱨᱮᱭᱟᱜ ᱡᱟᱸᱜᱟ ᱦᱟᱹᱥᱩ ᱰᱟᱸᱰᱟ ᱦᱟᱹᱥᱩ ᱥᱮ ᱦᱚᱲᱢᱚ ᱦᱟᱹᱥᱩ ᱚᱱᱟ ᱠᱚᱫᱚ ᱡᱳᱜᱟ ᱛᱮ ᱪᱟᱵᱟᱜᱼᱟ ᱟᱨ ᱡᱳᱜᱟᱭ ᱠᱷᱟᱱᱮᱢ ᱟᱹᱰᱤ ᱵᱮᱥ ᱜᱮ ᱵᱩᱡᱷᱟᱹᱜᱼᱟ ᱡᱳᱜᱽ ᱵᱮᱭᱟᱢ ᱛᱮᱫᱚ ᱱᱚᱣᱟ ᱠᱚᱜᱮ ᱥᱩᱵᱤᱫᱷᱟ ᱞᱮ ᱵᱩᱡᱷᱟᱹᱣᱟ